ᱱᱟᱦᱟᱜ ᱜᱟᱛᱟᱠ ᱨᱮᱱ ᱜᱤᱫᱽᱨᱟᱹ ᱠᱚᱞᱤᱧ ᱞᱟᱹᱭ ᱟᱠᱚᱣᱟ ᱭᱳᱜᱟ ᱫᱚ ᱟᱵᱚᱣᱟᱜ ᱦᱚᱲᱢᱚ ᱞᱟᱹᱜᱤᱫ ᱛᱤᱱᱟᱹᱜ ᱡᱟᱹᱨᱩᱨᱤ ᱜᱮᱭᱟ ᱭᱳᱜᱟ ᱠᱚᱨᱟᱣ ᱞᱮᱱᱠᱷᱟᱱ ᱫᱚ ᱢᱚᱱ ᱠᱚ ᱦᱚᱲᱢᱚ ᱠᱚ ᱱᱟᱯᱟᱭ ᱨᱮ ᱛᱟᱦᱮᱱᱟ ᱟᱨ ᱦᱤᱡᱩᱜ ᱠᱟᱱ ᱫᱤᱱ ᱨᱮ ᱟᱡᱟᱨ ᱵᱮᱢᱟᱨ ᱠᱷᱚᱱ ᱦᱚᱸ ᱵᱟᱧᱪᱟᱣ ᱵᱚᱱ ᱛᱟᱦᱮᱱᱟ